ᱦᱮᱸ ᱤᱧ ᱢᱤᱫᱴᱮᱱ ᱪᱮᱬᱮ ᱧᱮᱞ ᱠᱟᱛᱮᱫ ᱥᱮᱨᱣᱟ ᱥᱮ ᱟᱸᱫᱷᱟ ᱯᱟᱹᱛᱭᱟᱹᱣ ᱢᱮᱱᱟᱜᱼᱟ ᱚᱱᱟᱧ ᱵᱩᱡᱷᱟᱹᱣ ᱠᱟᱫᱟ ᱟᱵᱚᱣᱟᱜ ᱥᱚᱢᱟᱡᱽ ᱨᱮ ᱡᱮᱭ ᱥᱮ ᱦᱩᱭᱩᱜ ᱠᱟᱱᱟ ᱠᱚᱠᱚᱨ ᱡᱟᱦᱟᱸᱭ ᱫᱚ ᱫᱤᱱ ᱨᱮ ᱫᱟᱨᱮ ᱨᱮᱢ ᱧᱮᱞ ᱞᱮᱠᱷᱟᱡ ᱦᱚᱸ ᱢᱤᱫᱴᱮᱡ ᱟᱸᱫᱷᱟ ᱯᱟᱹᱛᱭᱟᱹᱣ ᱢᱮᱱᱟᱜᱼᱟ ᱵᱟᱯᱨᱮ ᱱᱚᱰᱮ ᱠᱚᱠᱚᱨ ᱪᱮᱫᱟᱜ ᱦᱮᱡ ᱠᱟᱱᱟ ᱟᱨ ᱠᱚᱠᱚᱨ ᱫᱚ ᱚᱠᱟ ᱞᱮᱠᱟᱭ ᱧᱮᱞᱚᱜ ᱠᱟᱱᱟ ᱫᱟᱨᱮ ᱨᱮ ᱟᱨ ᱟᱞᱮ ᱥᱮᱜ ᱠᱚᱭᱚᱜ ᱠᱟᱛᱮᱜ ᱜᱮᱭ ᱨᱟᱜ ᱫᱟᱭ ᱦᱮᱸ ᱢᱮᱱᱠᱷᱟᱱ ᱱᱚᱰᱮ ᱟᱸᱫᱷᱟ ᱯᱟᱹᱛᱭᱟᱹᱣ ᱢᱮᱱᱟᱜᱼᱟ ᱡᱮ ᱟᱞᱮ ᱚᱲᱟᱜ ᱨᱮ ᱜᱤᱫᱟᱹᱨ ᱯᱤᱫᱟᱹᱨ ᱢᱮᱱᱟᱜ ᱠᱚᱣᱟ ᱢᱮᱱᱠᱷᱟᱱ ᱵᱟᱹᱲᱤᱡᱚᱜᱼᱟ ᱥᱮ ᱨᱩᱣᱟᱹ ᱦᱟᱥᱩ ᱟᱡᱟᱨ ᱠᱚ ᱦᱤᱡᱩᱜᱼᱟ ᱱᱚᱜᱼᱚ ᱱᱤᱭᱟᱹ ᱢᱤᱫᱴᱟᱱ ᱟᱸᱫᱷᱟ ᱯᱟᱹᱛᱭᱟᱹᱣ ᱢᱮᱱᱟᱜᱼᱟ ᱧᱤᱫᱟᱹ ᱠᱚ ᱨᱟᱜ ᱞᱮᱠᱷᱟᱡ ᱟᱵᱚᱣᱟᱜ ᱥᱚᱢᱟᱡᱽ ᱨᱮ ᱢᱤᱫᱴᱟᱱ ᱟᱸᱫᱷᱟ ᱯᱟᱹᱛᱭᱟᱹᱣ ᱢᱱᱟᱜᱼᱟ ᱡᱮᱭᱥᱮ ᱠᱚᱠᱚᱨ ᱠᱚ ᱨᱟᱜ ᱠᱮᱫᱟ ᱛᱟᱦᱞᱮ ᱫᱚ ᱱᱚᱰᱮ ᱥᱟᱥᱟᱝ ᱡᱮᱨᱮᱫ ᱦᱩᱭᱩᱜᱼᱟ ᱟᱨ ᱩᱱᱤᱭ ᱫᱟᱹᱲᱟᱭ ᱠᱚᱠᱚᱨ ᱢᱮᱱᱠᱷᱟᱱ ᱱᱤᱭᱟᱹ ᱫᱚ ᱢᱤᱫᱴᱮᱱ ᱥᱚᱢᱟᱡᱽ ᱨᱮᱭᱟᱜ ᱟᱸᱫᱷᱟ ᱯᱟᱹᱛᱭᱟᱹᱣ ᱫᱚ ᱮᱠᱪᱩᱞᱞᱤ ᱢᱮᱱᱟᱜ ᱛᱟᱵᱚᱱ ᱜᱮᱭᱟ ᱚᱱᱟ ᱥᱟᱶᱛᱮ ᱡᱟᱦᱟᱸ ᱫᱚ ᱪᱮᱬᱮ ᱪᱮᱛᱟᱱ ᱨᱮ ᱟᱸᱫᱷᱟ ᱯᱟᱹᱛᱭᱟᱹᱣ ᱚᱱᱟ ᱫᱚ ᱦᱩᱭᱩᱜ ᱠᱟᱱᱟ ᱮᱜ ᱚᱱᱟ ᱪᱮᱬᱮ ᱫᱚ ᱦᱩᱭᱩᱜ ᱠᱟᱱᱟ ᱠᱚ ᱱᱩᱝᱠᱩ ᱡᱟᱦᱟᱸ ᱫᱚ ᱯᱤᱭᱟᱹ ᱪᱮᱬᱮ ᱯᱤᱭᱳ ᱪᱮᱬᱮ ᱫᱚᱠᱚ ᱱᱚᱝᱠᱟᱱᱟ ᱢᱮᱱᱠᱷᱟᱱ ᱯᱤᱭᱳ ᱪᱮᱬᱮ ᱡᱚᱠᱷᱚᱱᱮ ᱯᱤᱭᱳᱭᱟ ᱢᱮᱱᱠᱷᱟᱱ ᱟᱵᱚᱣᱟᱜ ᱥᱚᱢᱟᱡᱽ ᱨᱮ ᱢᱤᱫᱴᱟᱱ ᱟᱸᱫᱷᱟ ᱯᱟᱹᱛᱭᱟᱹᱣ ᱢᱮᱱᱟᱜᱼᱟ ᱟᱸᱫᱷᱟ ᱯᱟᱹᱛᱭᱟᱹᱣ ᱯᱨᱚᱛᱷᱚᱢ ᱟᱸᱫᱷᱟ ᱯᱟᱹᱛᱭᱟᱹᱣ ᱫᱚ ᱪᱮᱫ ᱠᱟᱱᱟ ᱡᱮ ᱥᱮᱛᱟᱜ ᱵᱮᱞᱟ ᱨᱮᱵᱚᱱ ᱦᱚᱭᱛᱳ ᱵᱚᱱ ᱜᱩᱱᱟᱹᱱᱚᱜᱼᱟ ᱡᱮ ᱯᱤᱭᱳ ᱪᱮᱬᱮᱚᱠᱟ ᱥᱮᱜ ᱥᱟᱢᱟᱝ ᱠᱟᱫᱟ ᱚᱱᱛᱮ ᱨᱮᱱ ᱯᱮᱲᱟ ᱦᱚᱭᱛᱳ ᱠᱚ ᱦᱤᱡᱩᱜ ᱠᱟᱱᱟ ᱯᱨᱚᱛᱷᱚᱢ ᱠᱟᱛᱷᱟ ᱚᱱᱮ ᱢᱤᱫᱴᱟᱱ ᱟᱸᱫᱷᱟ ᱯᱟᱹᱛᱭᱟᱹᱣ ᱞᱟᱹᱴᱩ ᱟᱸᱫᱷᱟ ᱯᱟᱹᱛᱭᱟᱹᱣ ᱠᱟᱱ ᱛᱟᱵᱳᱱᱟ ᱤᱱᱟᱹ ᱯᱚᱨ ᱟᱸᱫᱷᱟ ᱯᱟᱹᱛᱭᱟᱹᱣ ᱫᱚ ᱟᱵᱚᱣᱟᱜ ᱦᱩᱭᱩᱜᱼᱟ ᱡᱮ ᱯᱤᱭᱳ ᱪᱮᱬᱮ ᱨᱟᱜᱫᱟ ᱦᱚᱭᱛᱳ ᱦᱚᱲᱠᱚ ᱵᱟᱹᱲᱤᱡ ᱠᱟᱱᱟ ᱥᱮᱠᱚ ᱜᱚᱡ ᱠᱟᱱᱟ ᱜᱩᱨ ᱠᱟᱱᱟ ᱠᱚ ᱚᱱᱠᱟᱱ ᱢᱤᱫᱴᱮᱡ ᱜᱩᱱᱟᱹᱱ ᱪᱤᱱᱛᱟᱹ ᱢᱟᱱᱮ ᱯᱤᱭᱳ ᱪᱮᱬᱮ ᱮᱵᱟᱨ ᱯᱤᱭᱳ ᱪᱮᱬᱮ ᱱᱚᱜᱼᱚ ᱱᱤᱭᱟᱹ ᱫᱚᱥᱟᱨ ᱟᱸᱫᱷᱟ ᱯᱟᱹᱛᱭᱟᱹᱣ ᱛᱮᱥᱟᱨ ᱟᱸᱫᱷᱟ ᱯᱟᱹᱛᱭᱟᱹᱣ ᱦᱚᱭᱛᱳ ᱵᱟᱹᱲᱛᱤᱭ ᱨᱟᱜᱫᱟ ᱦᱚᱭᱛᱳ ᱠᱩᱲᱤ ᱠᱚᱲᱟ ᱦᱚᱲᱫᱚ ᱱᱤᱭᱟᱹ ᱠᱚ ᱜᱩᱱᱟᱹᱱᱚᱜᱼᱟ ᱡᱮ ᱤᱧᱨᱮᱱ ᱡᱩᱨᱤ ᱛᱤᱧᱮ ᱩᱭᱦᱟᱹᱨᱤᱧᱟᱹ ᱥᱮ ᱛᱮᱦᱤᱧ ᱧᱟᱯᱟᱢ ᱦᱩᱭᱩᱜᱼᱟ ᱦᱤᱡᱩᱜ ᱠᱟᱱᱟᱭ ᱱᱚᱝᱠᱟᱱᱟᱜ ᱢᱤᱫᱴᱮᱱ ᱪᱮᱬᱮ ᱪᱮᱛᱟᱱ ᱨᱮ ᱟᱸᱫᱷᱟ ᱯᱟᱹᱛᱭᱟᱹᱣ ᱫᱚ ᱢᱮᱱᱟᱜᱼᱟ ᱟᱵᱚᱣᱟᱜ ᱥᱚᱢᱟᱡᱽ ᱨᱮᱫᱚ ᱚᱞᱨᱮᱰᱤ ᱢᱮᱱᱟᱜᱼᱟ ᱱᱤᱭᱟᱹ ᱠᱚᱫᱚ ᱛᱳ ᱱᱚᱜᱼᱚ ᱱᱤᱭᱟᱹᱜᱮ ᱟᱵᱚᱣᱟᱜ ᱥᱚᱢᱟᱡᱽ ᱨᱮ ᱟᱸᱫᱷᱟ ᱯᱟᱹᱛᱭᱟᱹᱣ ᱥᱮᱨᱣᱟ ᱨᱮ ᱟᱸᱫᱷᱟ ᱯᱟᱹᱛᱭᱟᱹᱣ ᱱᱤᱭᱟᱹ ᱠᱚ ᱢᱮᱱᱟᱜᱼᱟ ᱟᱨᱚ ᱵᱤᱵᱷᱤᱱᱱᱚ ᱪᱮᱬᱮ ᱪᱮᱛᱟᱱ ᱛᱮ ᱢᱮᱱᱟᱜᱼᱟ ᱡᱮᱢᱚᱱ ᱦᱩᱭᱩᱜ ᱠᱟᱱᱟ ᱰᱟᱦᱟᱨ ᱛᱮ ᱪᱟᱞᱟᱜ ᱡᱚᱠᱷᱚᱱ ᱦᱚᱭᱛᱳ ᱱᱩᱠᱩ ᱡᱟᱦᱟᱸ ᱫᱚ ᱠᱤᱥᱱᱤ ᱪᱮᱬᱮ ᱠᱚ ᱢᱮᱛᱟᱣ ᱠᱚᱣᱟ ᱟᱵᱚ ᱢᱟᱱᱮ ᱪᱮᱨᱚ ᱠᱤᱥᱱᱤ ᱪᱮᱨᱚ ᱠᱤᱥᱱᱤ ᱠᱚ ᱪᱮᱨᱚ ᱵᱮᱨᱚᱜᱼᱟ ᱛᱟᱦᱞᱮ ᱟᱢᱛᱚ ᱚᱠᱟᱨᱮᱢ ᱜᱩᱱᱟᱹᱱᱚᱜᱼᱟ ᱚᱸᱰᱮᱢ ᱜᱩᱱᱟᱹᱱᱚᱜᱼᱟ ᱟᱭᱢᱟ ᱰᱷᱮᱨ ᱪᱮᱨᱚ ᱠᱤᱥᱱᱤ ᱞᱮᱠᱟ ᱦᱚᱲ ᱠᱚ ᱡᱟᱣᱨᱟᱜᱼᱟ ᱚᱱᱟ ᱡᱟᱭᱜᱟᱨᱮ ᱜᱚᱱᱰᱳᱜᱚᱞ ᱦᱩᱭᱩᱜᱼᱟ ᱟᱨ ᱚᱥᱩᱵᱤᱫᱷᱟ ᱦᱩᱭᱩᱜᱼᱟ ᱦᱚᱭᱛᱳ ᱟᱭᱢᱟ ᱦᱚᱲ ᱠᱚ ᱡᱟᱣᱨᱟᱜᱼᱟ ᱱᱚᱜᱼᱚᱝᱠᱟ ᱢᱤᱫᱴᱮᱱ ᱟᱸᱫᱷᱟ ᱯᱟᱹᱛᱭᱟᱹᱣ ᱫᱚᱥᱟᱨ ᱟᱸᱫᱷᱟ ᱯᱟᱹᱛᱭᱟᱹᱣ ᱵᱷᱚᱱᱰᱟ ᱠᱤᱥᱱᱤ ᱪᱮᱛᱟᱱ ᱛᱮᱫᱚ ᱱᱚᱝᱠᱟ ᱠᱚ ᱜᱩᱱᱟᱹᱱᱚᱜᱼᱟ ᱟᱵᱚ ᱦᱚᱲ ᱫᱚ ᱚᱲᱟᱜ ᱠᱷᱚᱡ ᱩᱰᱩᱠ ᱠᱟᱛᱮᱜ ᱧᱮᱞ ᱠᱤᱱᱟᱭ ᱡᱩᱨᱤᱼᱯᱟᱨᱤ ᱵᱟᱨᱭᱟ ᱢᱮᱱᱟᱜ ᱠᱤᱱᱟ ᱤᱭᱟᱹ ᱪᱮᱬᱮ ᱢᱮᱱᱟᱜ ᱠᱤᱱᱟ ᱥᱚᱸᱜᱮ ᱛᱮ ᱵᱟᱨᱭᱟ ᱢᱮᱱᱟᱜ ᱠᱤᱱᱟ ᱢᱮᱱᱠᱷᱟᱡ ᱟᱵᱚ ᱥᱚᱢᱟᱡᱽ ᱨᱮᱠᱚ ᱜᱩᱱᱟᱹᱱᱚᱜᱼᱟ ᱛᱟᱦᱞᱮ ᱤᱧᱟᱜ ᱫᱚ ᱱᱚᱜᱼᱚᱭ ᱤᱧ ᱩᱰᱩᱠᱚᱜ ᱠᱟᱱᱟ ᱱᱚᱜᱼᱚᱭ ᱡᱮ ᱛᱟᱲᱟᱢ ᱫᱟᱹᱧ ᱥᱮ ᱫᱟᱲᱟ ᱵᱟᱲᱟᱧ ᱪᱟᱞᱟᱜ ᱠᱟᱱᱟ ᱢᱮᱱᱠᱷᱟᱱ ᱤᱧᱟᱹᱜ ᱫᱚ ᱱᱤᱭᱟᱹ ᱪᱟᱞᱟᱜ ᱰᱟᱦᱟᱨ ᱫᱚ ᱟᱹᱰᱤ ᱨᱟᱹᱥᱠᱟᱹ ᱟᱱᱟᱜ ᱠᱟᱱᱟ ᱱᱚᱚᱰᱮ ᱫᱩᱠ ᱫᱚ ᱵᱟᱹᱱᱩᱜᱼᱟ ᱚᱱᱠᱟᱱ ᱚᱥᱩᱵᱤᱫᱷᱟ ᱨᱮᱫᱚ ᱵᱟᱹᱧ ᱯᱟᱲᱟᱜᱼᱟ ᱱᱤᱭᱟᱹ ᱠᱚᱜᱮ ᱟᱵᱚᱣᱟᱜ ᱥᱮᱨᱣᱟ ᱨᱮ ᱪᱮᱬᱮ ᱪᱮᱛᱟᱱ ᱛᱮ ᱟᱸᱫᱷᱟ ᱯᱟᱹᱛᱭᱟᱹᱣ ᱫᱚ ᱟᱵᱚ ᱠᱚᱣᱟᱜ ᱢᱮᱱᱟᱜᱼᱟ